ᱯᱟᱹᱠᱩᱲ ᱴᱟᱠᱩ ᱴᱟᱣᱩᱱ ᱠᱞᱟᱵᱽ ᱦᱚᱸ ᱚᱸᱰᱮ ᱢᱮᱱᱟᱜᱼᱟ ᱥᱮ ᱚᱸᱰᱮ ᱫᱚ ᱟᱭᱢᱟ ᱞᱮᱠᱟᱱ ᱢᱟᱥᱴᱟᱨ ᱠᱚ ᱢᱮᱱᱟᱜ ᱠᱚᱣᱟ ᱥᱩᱨᱼᱥᱩᱯᱩᱨ ᱵᱟᱹᱱᱩᱜᱛᱮ ᱟᱞᱮ ᱠᱚᱫᱚ ᱵᱟᱞᱮ ᱪᱟᱞᱟᱣ ᱫᱟᱲᱮᱭᱟᱜᱛᱮ ᱟᱛᱳ ᱴᱚᱞᱟ ᱨᱮᱜᱮ ᱞᱮ ᱠᱳᱪᱤᱝᱚᱜ ᱟᱞᱮ ᱯᱨᱮᱥᱠᱴᱤᱥᱚᱜ ᱠᱟᱱᱟ ᱞᱮ ᱟᱨ ᱵᱟᱦᱨᱮ ᱠᱚᱨᱮ ᱦᱚᱸ ᱮᱴᱟᱜ ᱟᱹᱛᱩ ᱥᱮᱫ ᱦᱚᱸ ᱢᱮᱪ ᱞᱮ ᱥᱟᱵ ᱜᱮᱭᱟ ᱟᱨ ᱢᱮᱪ ᱥᱟᱵ ᱠᱟᱛᱮᱫ ᱜᱟᱛᱮᱜ ᱟᱞᱮ ᱜᱟᱛᱮ ᱜᱟᱛᱮᱛᱮ ᱜᱟᱛᱮ ᱪᱮᱫ ᱪᱮᱫ ᱠᱮᱫᱟ ᱞᱮ ᱡᱚᱠᱷᱚᱱ ᱟᱫᱚ ᱞᱟᱦᱟ ᱥᱮᱫ ᱪᱟᱞᱟᱜ ᱞᱟᱹᱜᱤᱫᱛᱮ ᱟᱹᱛᱩ ᱴᱚᱞᱟ ᱠᱷᱚᱱ ᱫᱚ ᱜᱚᱲᱚ ᱥᱚᱯᱚᱲᱚ ᱦᱚᱲ ᱦᱚᱸ ᱵᱟᱦᱨᱮ ᱥᱮᱫ ᱵᱟᱭ ᱥᱚᱢᱯᱚᱠ ᱫᱟᱲᱮᱭᱟᱜᱼᱟ ᱥᱮ ᱵᱟᱭ ᱤᱫᱤ ᱫᱟᱲᱮᱭᱟᱢᱟ ᱟᱫᱚ ᱜᱟᱛᱮ ᱜᱟᱛᱮ ᱛᱮᱜᱮ ᱟᱵᱟᱨ ᱟᱞᱮ ᱫᱚ ᱦᱟᱸᱰᱮ ᱪᱟᱞᱟᱜ ᱞᱟᱹᱜᱤᱫ ᱛᱮᱞᱮ ᱠᱩᱨᱩᱢᱩᱴᱩ ᱠᱮᱜᱼᱟ ᱠᱚᱲᱟ ᱠᱚ ᱴᱟᱣᱩᱱ ᱠᱞᱟᱵᱽ ᱨᱮ ᱵᱷᱚᱨᱛᱤ ᱞᱟᱹᱜᱤᱫᱛᱮ ᱚᱸᱰᱮ ᱠᱷᱚᱱ ᱫᱚ ᱟᱭᱢᱟ ᱥᱮᱫ ᱡᱳᱜᱟᱡᱳᱜᱽ ᱢᱮᱱᱟᱜᱼᱟ ᱢᱟᱥᱴᱟᱨ ᱠᱚᱣᱟᱜ ᱥᱮ ᱚᱸᱰᱮ ᱫᱚ ᱢᱟᱥᱴᱟᱨ ᱦᱚᱸᱭ ᱠᱳᱪᱤᱝ ᱢᱮᱭᱟᱭ ᱦᱟᱱᱟ ᱱᱤᱭᱟᱹᱭ ᱞᱟᱹᱭ ᱟᱢᱟ ᱟᱨ ᱩᱱᱤ ᱫᱚ ᱦᱟᱱᱛᱮ ᱱᱟᱛᱮᱭ ᱟᱥᱮᱱ ᱢᱮᱭᱟᱭ ᱵᱟᱦᱨᱮ ᱥᱮᱱ ᱚᱸᱰᱮ ᱠᱷᱚᱱ ᱫᱚ ᱞᱟᱹᱴᱩ ᱞᱟᱹᱴᱩ ᱴᱟᱣᱩᱱ ᱵᱟᱡᱟᱨᱮ ᱤᱫᱤ ᱢᱮᱭᱟ ᱠᱷᱮᱞᱟ ᱞᱟᱹᱜᱤᱫ ᱟᱨ ᱟᱹᱛᱩ ᱴᱚᱞᱟ ᱠᱷᱚᱱ ᱫᱚ ᱵᱟᱝ ᱦᱳᱭᱳᱜ ᱠᱟᱱᱟ ᱡᱳᱜᱟᱡᱳᱜᱽ ᱦᱚᱸ ᱚᱱᱟᱛᱮ ᱟᱹᱛᱩ ᱴᱚᱞᱟ ᱠᱷᱚᱱ ᱫᱚ ᱵᱟᱞᱮ ᱨᱟᱠᱟᱵ ᱫᱟᱲᱮᱜ ᱠᱟᱱᱛᱮ ᱟᱹᱰᱤ ᱢᱩᱥᱠᱤᱞ ᱜᱮᱭᱟ ᱟᱹᱛᱩ ᱴᱚᱞᱟ ᱠᱷᱚᱱ ᱫᱚ ᱚᱱᱟᱛᱮ ᱟᱹᱛᱩ ᱴᱚᱞᱟ ᱨᱮᱜᱮ ᱞᱮ ᱠᱷᱮᱹᱞ ᱵᱟᱲᱟᱭᱮᱫ ᱠᱟᱱᱟ